ᱦᱮᱞᱳ ᱜᱚᱝᱠᱮ ᱟᱵᱮᱱᱟᱜ ᱢᱤᱫᱴᱟᱝ ᱯᱳᱞᱴᱤᱨᱤ ᱯᱷᱟᱨᱢ ᱢᱮᱱᱟᱜ ᱟᱛᱚ ᱢᱟᱱᱮ ᱯᱳᱞᱴᱤᱨᱤ ᱫᱚᱠᱟᱱ ᱡᱟᱦᱟᱸ ᱫᱚ ᱡᱤᱞ ᱠᱟᱛᱮᱜ ᱵᱮᱱ ᱟᱹᱠᱷᱨᱤᱧ ᱮᱫᱟ ᱚᱸᱰᱮ ᱟᱵᱮᱱ ᱴᱷᱮᱱ ᱞᱤᱧ ᱠᱷᱚᱡᱚᱜ ᱠᱟᱱᱟ ᱡᱮ ᱡᱤᱞ ᱟᱵᱮᱱ ᱴᱷᱮᱱ ᱞᱤᱧ ᱦᱟᱛᱟᱣᱟ ᱱᱚᱣᱟ ᱵᱟᱯᱞᱟ ᱤᱫᱤ ᱠᱟᱛᱮᱜ ᱢᱟᱱᱮ ᱛᱟᱦᱞᱮ ᱟᱵᱮᱱ ᱚᱸᱰᱮ ᱟᱞᱤᱧ ᱯᱚᱧᱪᱟᱥ ᱠᱮᱹᱡᱤ ᱡᱤᱞ ᱞᱤᱧ ᱦᱟᱛᱟᱣᱟ ᱛᱟᱦᱞᱮ ᱟᱵᱮᱱ ᱚᱸᱰᱮ ᱰᱤᱥᱠᱟᱣᱩᱱᱴ ᱠᱤᱪᱷᱩ ᱵᱮᱱ ᱮᱢ ᱫᱟᱲᱮᱭᱟᱞᱤᱧᱟ ᱟᱨ ᱡᱚᱫᱤ ᱵᱮᱱ ᱮᱢᱟ ᱞᱤᱧᱟ ᱮᱰᱮᱠᱷᱟᱱ ᱪᱮᱫ ᱠᱟ ᱯᱟᱨᱥᱮᱱᱴᱮᱹᱡᱽ ᱵᱮᱱ ᱮᱢᱟ ᱞᱤᱧᱟ ᱚᱱᱟ ᱠᱟᱹᱴᱤᱡ ᱵᱮᱱ ᱞᱟᱹᱭ ᱥᱚᱫᱚᱨᱟ ᱚᱱᱟ ᱞᱮᱠᱟᱛᱮ ᱟᱹᱞᱤᱧ ᱫᱚ ᱟᱵᱮᱱ ᱴᱷᱮᱱ ᱜᱮ ᱱᱚᱣᱟ ᱞᱤᱧ ᱟᱥᱚᱜ ᱠᱟᱱᱟ ᱛᱚᱵᱮ ᱢᱮᱱᱠᱷᱟᱱ ᱦᱮᱸ ᱴᱷᱤᱠ ᱟᱪᱷᱮ ᱟᱪᱪᱷᱟ ᱚᱱᱟ ᱰᱤᱥᱠᱟᱣᱩᱱᱴ ᱛᱮ ᱮᱸᱜ ᱫᱚᱥ ᱯᱟᱨᱥᱮᱱᱴ ᱵᱮᱱ ᱮᱢᱟ ᱞᱤᱧ ᱠᱟᱱᱟ ᱟᱹᱰᱤ ᱱᱟᱯᱟᱭ ᱠᱟᱛᱷᱟ ᱴᱷᱤᱠ ᱟᱪᱷᱮ ᱮᱸᱰᱮᱠᱷᱟᱱ ᱫᱚ ᱟᱞᱤᱧ ᱮᱸᱜ ᱢᱳᱴᱟᱢᱩᱴᱤ ᱟᱵᱮᱱ ᱱᱚᱣᱟ ᱟᱞᱤᱧᱟᱜ ᱠᱟᱹᱢᱤ ᱦᱚᱨᱟᱨᱮ ᱥᱟᱹᱯᱞᱟᱹᱭ ᱮᱢᱟ ᱞᱤᱧ ᱵᱮᱱ ᱱᱤᱭᱟᱹᱜᱮ ᱟᱹᱰᱤ ᱱᱟᱯᱟᱭ ᱟᱹᱰᱤ ᱠᱷᱩᱥᱤ ᱴᱷᱤᱠ ᱟᱪᱷᱮ ᱟᱵᱮᱱ ᱡᱚᱛᱷᱟ ᱨᱤᱛᱤ ᱛᱟᱲᱟᱛᱟᱲᱤ ᱟᱹᱞᱤᱧ ᱴᱷᱮᱱ ᱱᱚᱣᱟ ᱟᱵᱮᱱᱟᱜ ᱱᱚᱣᱟ ᱡᱤᱞ ᱟᱹᱞᱤᱧ ᱥᱟᱹᱯᱞᱟᱹᱭ ᱮᱸᱜ ᱮᱢᱟ ᱟᱹᱜᱩᱣᱟᱹᱞᱤᱧ ᱵᱮᱱ